ᱟᱞᱮ ᱟᱹᱛᱩ ᱦᱚᱲ ᱮᱱᱮᱡᱼᱥᱮᱨᱮᱧ ᱟᱹᱰᱤ ᱡᱳᱨᱜᱮᱞᱮ ᱠᱩᱥᱤᱭᱟᱜᱼᱟ ᱟᱨ ᱟᱹᱰᱤ ᱡᱳᱨᱜᱮᱞᱮ ᱨᱟᱹᱥᱠᱟᱹᱭᱟ ᱥᱮᱫᱟᱭ ᱠᱷᱚᱱᱟᱜᱞᱮ ᱨᱟᱹᱥᱠᱟᱹ ᱟᱹᱜᱩᱣᱟᱠᱟᱫᱼᱟ ᱱᱤᱛᱚᱜ ᱦᱚᱸᱞᱮ ᱨᱟᱹᱥᱠᱟᱹᱭᱮᱫ ᱜᱮᱭᱟ ᱟᱨ ᱦᱤᱡᱩᱜ ᱠᱟᱱ ᱥᱚᱢᱚᱭ ᱦᱚᱸᱞᱮ ᱨᱟᱹᱥᱠᱟᱹᱭ ᱜᱮᱭᱟ ᱪᱮᱫᱟᱜ ᱥᱮ ᱟᱵᱚ ᱥᱟᱱᱛᱟᱲᱟᱜ ᱢᱟᱭᱟᱢ ᱨᱮᱜᱮ ᱮᱱᱮᱡᱼᱥᱮᱨᱮᱧ ᱢᱮᱱᱟᱜᱼᱟ ᱥᱮᱫᱟᱭ ᱦᱟᱯᱲᱟᱢ ᱠᱚᱠᱚ ᱨᱩᱣᱟᱠᱟᱫᱼᱟ ᱠᱚ ᱥᱮᱨᱮᱧ ᱟᱠᱟᱫᱼᱟ ᱠᱚ ᱵᱟᱦᱟ ᱨᱮᱫᱚ ᱵᱟᱦᱟᱠᱚ ᱥᱮᱨᱮᱧᱟ ᱞᱟᱜᱽᱬᱮ ᱥᱮᱨᱮᱧᱟ ᱠᱚ ᱞᱟᱜᱽᱬᱮ ᱮᱱᱮᱡ ᱨᱮᱫᱚ ᱫᱚᱝ ᱠᱚ ᱥᱮᱨᱮᱧᱟ ᱫᱚᱝ ᱮᱱᱮᱡ ᱨᱮᱫᱚ ᱵᱟᱯᱞᱟ ᱨᱮᱫᱚ ᱫᱚᱝ ᱠᱚ ᱮᱱᱮᱡᱟ ᱪᱷᱟᱹᱴᱭᱟᱹᱨ ᱨᱮ ᱫᱚᱝ ᱠᱚ ᱮᱱᱮᱡᱟ ᱟᱹᱰᱤ ᱠᱤᱪᱷᱩ ᱚᱱᱠᱟ ᱢᱮᱱᱟᱜᱼᱟ ᱡᱟᱦᱟᱸᱞᱮᱠᱟ ᱡᱟᱦᱟᱸᱞᱮᱠᱟ ᱥᱚᱢᱚᱭ ᱚᱱᱠᱟᱜᱮ ᱮᱱᱮᱡ ᱨᱮᱱᱟᱜ ᱦᱚᱸ ᱢᱮᱱᱟᱜᱼᱟ ᱥᱚᱢᱚᱭ ᱟᱫᱚ ᱵᱟᱦᱟᱫᱚ ᱟᱞᱮ ᱟᱞᱮ ᱟᱹᱛᱩ ᱦᱚᱲ ᱟᱹᱰᱤ ᱡᱳᱨᱜᱮᱞᱮ ᱠᱩᱥᱤᱭᱟᱜᱼᱟ ᱟᱹᱰᱤ ᱡᱳᱨᱞᱮ ᱨᱟᱹᱥᱠᱟᱹᱭᱟ ᱵᱟᱦᱟ ᱨᱮᱫᱚ ᱪᱮᱫᱟᱜ ᱥᱮ ᱵᱟᱦᱟᱫᱚ ᱥᱟᱞᱨᱮ ᱢᱤᱫ ᱫᱷᱟᱹᱣ ᱦᱤᱡᱩᱜᱼᱟ ᱡᱚᱛᱚ ᱦᱚᱲ ᱜᱮᱵᱚᱱ ᱵᱟᱲᱟᱭᱟ ᱟᱨ ᱟᱹᱰᱤ ᱡᱳᱨᱞᱮ ᱨᱟᱹᱥᱠᱟᱹᱭᱟ ᱛᱚᱠᱷᱚᱱ ᱟᱞᱮᱫᱚ ᱢᱩᱞᱩᱜ ᱢᱚᱬᱮ ᱵᱟᱦᱟ ᱨᱮᱞᱮ ᱵᱟᱦᱟᱜᱼᱟ ᱟᱨ ᱵᱟᱦᱟ ᱨᱮᱫᱚ ᱥᱟᱡᱟᱣ ᱥᱟᱯᱲᱟᱣ ᱞᱮᱠᱟ ᱛᱮᱫᱚᱧ ᱞᱟᱹᱭᱟᱯᱮᱭᱟ ᱡᱮᱢᱚᱱ ᱠᱤ ᱠᱩᱲᱤ ᱠᱚᱫᱚ ᱥᱟᱹᱲᱤ ᱟᱨ ᱠᱚᱲᱟ ᱠᱚᱫᱚ ᱫᱷᱩᱛᱤ ᱟᱨ ᱵᱟᱲᱟᱭ ᱜᱮᱭᱟᱵᱚᱱ ᱟᱵᱚ ᱠᱩᱲᱤ ᱦᱚᱯᱚᱱ ᱟᱹᱰᱤ ᱡᱳᱨ ᱜᱮᱵᱚᱱ ᱥᱟᱡᱟᱜᱼᱟ ᱥᱟᱯᱲᱟᱜᱼᱟ ᱵᱚᱱ ᱪᱩᱲᱤ ᱨᱮ ᱦᱩᱭᱮᱱᱟ ᱯᱟᱜᱽᱨᱟ ᱦᱩᱭᱮᱱᱟ ᱢᱟᱞᱟ ᱦᱩᱭᱮᱱᱟ ᱯᱷᱩᱞᱤ ᱦᱩᱭᱮᱱᱟ